ᱤᱧ ᱯᱷᱤᱞᱤᱯᱠᱟᱨᱰ ᱨᱮ ᱢᱤᱫᱴᱮᱱ ᱠᱤᱪᱨᱤᱡ ᱵᱷᱟᱹᱜᱤ ᱧᱮᱞᱛᱮᱧ ᱚᱰᱟᱨ ᱞᱮᱫᱟ ᱛᱟᱯᱚᱨᱮ ᱠᱚ ᱟᱹᱜᱩᱣᱟᱫᱤᱧᱟ ᱴᱷᱤᱠ ᱴᱟᱭᱤᱢ ᱨᱮ ᱛᱟᱯᱚᱨᱮᱧ ᱧᱮᱞᱫᱟ ᱡᱮ ᱠᱤᱪᱨᱤᱡ ᱨᱮᱭᱟᱜ ᱠᱟᱞᱟᱨ ᱫᱚ ᱚᱱᱠᱟᱱ ᱜᱮᱭᱟ ᱠᱤᱱᱛᱩ ᱥᱟᱭᱤᱡ ᱞᱟᱹᱴᱩ ᱜᱮᱭᱟ ᱟᱨ ᱠᱩᱣᱟᱞᱤᱴᱤ ᱥᱮ ᱨᱚᱠᱚᱢ ᱵᱟᱠᱚ ᱮᱢ ᱞᱮᱱᱟ